ᱟᱞᱮᱢᱟ ᱵᱚᱸᱜᱟ ᱢᱩᱴᱷᱟᱹᱱ ᱵᱟᱝᱞᱮ ᱵᱮᱱᱟᱣᱟ ᱟᱞᱮ ᱫᱚ ᱠᱷᱚᱸᱰ ᱨᱮᱞᱮ ᱵᱚᱸᱜᱟᱜᱼᱟ ᱫᱷᱩᱯ ᱟᱨ ᱵᱟᱦᱟ ᱥᱚᱦᱚᱨᱟᱭ ᱨᱮᱱᱟᱜ ᱥᱟᱡᱟᱣ ᱥᱟᱯᱲᱟᱣ ᱠᱚᱫᱚᱧ ᱥᱟᱯᱲᱟᱣ ᱟᱠᱟᱫ ᱜᱮᱭᱟ ᱛᱚ ᱵᱚᱸᱜᱟ ᱢᱩᱴᱷᱟᱹᱱ ᱫᱚ ᱵᱟᱹᱧ ᱵᱮᱱᱟᱣ ᱟᱠᱟᱫᱟᱹᱧ ᱡᱟᱜᱮ ᱥᱟᱡᱟᱣ ᱥᱟᱯᱲᱟᱣ ᱵᱚᱸᱜᱟ ᱞᱟᱹᱜᱤᱫ ᱥᱟᱢᱟᱱ ᱠᱚ ᱚᱱᱟ ᱠᱚᱫᱚᱧ ᱠᱟᱹᱢᱤᱭᱟᱠᱟᱫ ᱜᱮᱭᱟ